ᱴᱨᱮᱜᱽ ᱢᱩᱪᱟᱹᱫ ᱨᱮᱭᱟᱜ ᱟᱹᱭᱠᱟᱹᱣ ᱪᱮᱫ ᱴᱨᱮᱜᱽ ᱢᱩᱪᱟᱹᱫᱽ ᱨᱮᱭᱟᱜ ᱟᱹᱭᱠᱟᱹᱣ ᱫᱚ ᱴᱨᱮᱜᱽ ᱫᱚ ᱢᱤᱫᱴᱟᱝ ᱰᱟᱦᱟᱨ ᱠᱟᱱᱟ ᱚᱱᱟ ᱫᱚ ᱢᱤᱫ ᱯᱚᱛᱷ ᱠᱟᱱᱟ ᱡᱟᱦᱟᱸ ᱴᱟᱜ ᱛᱮᱜᱮ ᱡᱟᱦᱟᱸ ᱟᱯᱟᱱᱼᱟᱹᱯᱤᱱ ᱢᱤᱫᱴᱟᱝ ᱫᱚᱞ ᱵᱮᱱᱟᱣ ᱠᱟᱛᱮ ᱢᱟᱹᱱᱢᱤ ᱠᱤᱝᱵᱟ ᱡᱟᱦᱟᱸᱱ ᱡᱤᱵᱽ ᱡᱚᱱᱛᱩ ᱠᱚ ᱛᱟᱲᱟᱢᱟ ᱢᱟᱹᱱᱢᱤ ᱨᱮᱜᱮ ᱡᱩᱫᱤ ᱞᱟᱹᱭᱚᱜᱚᱜᱼᱟ ᱠᱚᱲᱟ ᱟᱨ ᱠᱩᱲᱤ ᱡᱩᱫᱤ ᱵᱷᱤᱱᱟᱹ ᱵᱷᱤᱱᱟᱹ ᱫᱚᱞ ᱨᱮ ᱛᱟᱲᱟᱢ ᱦᱚᱪᱚ ᱠᱤᱱᱟᱹ ᱮᱱᱠᱷᱟᱱ ᱢᱤᱫ ᱴᱨᱮᱜᱽ ᱵᱮᱱᱟᱜᱼᱟ ᱚᱱᱟ ᱪᱨᱮᱜᱽ ᱛᱮ ᱢᱤᱫ ᱴᱨᱮᱜᱽ ᱛᱮ ᱠᱚᱲᱟ ᱠᱚ ᱛᱟᱲᱟᱢᱟ ᱢᱤᱫ ᱴᱨᱮᱜᱽ ᱛᱮ ᱠᱩᱲᱤ ᱠᱚ ᱛᱟᱲᱟᱢᱟ ᱴᱨᱮᱜᱽ ᱨᱮᱱᱟᱜ ᱟᱹᱭᱠᱟᱹᱣ ᱫᱚ ᱱᱚᱣᱟ ᱟᱢ ᱪᱮᱫ ᱡᱟᱦᱟᱸᱛᱤᱱ ᱚᱠᱛᱚ ᱠᱟᱹᱢᱤ ᱢᱚᱫᱽᱫᱷᱮ ᱨᱮ ᱪᱤᱛᱟᱹᱨ ᱦᱚᱛᱮ ᱛᱮᱢ ᱢᱩᱦᱤᱛᱟᱠᱟᱱᱟ ᱱᱤᱭᱟᱹ ᱵᱟᱵᱚᱫ ᱛᱮ ᱵᱚᱨᱱᱚᱱ ᱢᱮ ᱦᱮᱸ ᱤᱧ ᱢᱤᱫ ᱪᱤᱛᱟᱹᱨ ᱦᱚᱛᱮᱛᱤᱧ ᱢᱩᱦᱤᱛᱟᱠᱟᱱᱟ ᱤᱧ ᱚᱱᱠᱟᱱ ᱚᱠᱛᱚ ᱢᱤᱫ ᱪᱤᱛᱟᱹᱨ ᱦᱚᱛᱮᱛᱤᱧ ᱢᱩᱦᱤᱛᱟᱠᱟᱱᱟ ᱤᱧ ᱯᱟᱲᱦᱟᱣ ᱚᱠᱛᱚ ᱡᱚᱠᱷᱚᱱ ᱟᱵᱚᱭᱤᱡ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩᱣᱟᱜ ᱪᱤᱛᱟᱹᱨᱤᱧ ᱧᱮᱞ ᱛᱟᱦᱮᱸᱫ ᱧᱮᱞᱟᱠᱟᱫᱼᱟ ᱚᱱᱟ ᱚᱠᱛᱚ ᱟᱹᱰᱤ ᱡᱳᱨ ᱩᱱᱤ ᱧᱮᱞᱛᱮ ᱢᱟᱱᱮ ᱢᱚᱱᱮ ᱡᱤᱣᱤ ᱠᱚᱨᱮ ᱢᱤᱫᱴᱟᱹᱝ ᱵᱷᱤᱱᱟᱹ ᱞᱮᱠᱷᱟᱱ ᱞᱟᱯᱷᱟᱝ ᱩᱭᱦᱟᱹᱨ ᱵᱷᱟᱵᱱᱟ ᱦᱤᱡᱩᱜᱼᱟ ᱡᱮ ᱢᱤᱫᱴᱟᱹᱝ ᱢᱟᱹᱱᱢᱤ ᱛᱟᱦᱮᱸᱠᱟᱱᱟᱭ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱮᱱᱛᱮ ᱨᱮᱦᱚᱸ ᱱᱩᱭ ᱚᱱᱠᱟᱱ ᱢᱟᱹᱱᱢᱤ ᱛᱟᱦᱮᱸ ᱠᱟᱱᱟᱭ ᱡᱟᱦᱟᱸᱭ ᱟᱵᱚ ᱠᱚ ᱥᱟᱱᱛᱷᱟᱞ ᱨᱮᱱᱟᱝ ᱤᱫᱤ ᱠᱟᱛᱮ ᱟᱵᱚ ᱥᱟᱱᱛᱷᱟᱞᱤ ᱪᱤᱠᱤ ᱢᱤᱫᱴᱟᱝ ᱮ ᱟᱵᱤᱥᱠᱟᱨ ᱞᱟᱜᱼᱟ ᱟᱨ ᱟᱹᱰᱤ ᱚᱞᱯᱚ ᱵᱚᱭᱚᱥ ᱠᱷᱚᱱᱟᱝ ᱜᱮ ᱱᱚᱣᱟ ᱛᱟᱭᱚᱢ ᱨᱮ ᱠᱟᱹᱢᱤᱭᱟᱠᱟᱜᱼᱟᱭ ᱱᱤᱭᱟᱹ ᱥᱚᱢᱚᱭ ᱨᱮ ᱟᱡᱽ ᱥᱚᱢᱚᱭᱮ ᱮᱢᱟᱠᱟᱜᱼᱟᱭ ᱟᱨ ᱦᱟᱰᱮᱼᱱᱷᱟᱰᱮ ᱠᱷᱚᱱᱟᱜ ᱥᱟᱨᱪ ᱠᱟᱛᱮ ᱦᱟᱰᱮᱼᱱᱷᱟᱰᱮ ᱠᱷᱚᱱᱟᱜ ᱚᱱᱮ ᱵᱤᱜᱽᱜᱟᱱᱤᱠ ᱨᱩᱯᱛᱮ ᱤᱭᱟᱹ ᱠᱟᱛᱮ ᱦᱟᱸᱜ ᱚᱱᱟ ᱢᱤᱫᱴᱟᱹᱝ ᱟᱵᱚᱣᱟᱜ ᱚᱞ ᱪᱤᱠᱤᱭ ᱟᱹᱵᱤᱥᱠᱟᱨᱟᱠᱟᱜᱼᱟᱭ ᱟᱨ ᱡᱟᱦᱟᱸ ᱫᱚ ᱛᱮᱦᱮᱧ ᱟᱵᱚ ᱯᱩᱨᱟᱹ ᱥᱟᱱᱛᱟᱲ ᱛᱤᱨᱞᱟᱹ ᱦᱚᱯᱚᱱ ᱵᱚᱱ ᱯᱟᱲᱦᱟᱜ ᱠᱟᱱᱟ ᱩᱱᱤ ᱤᱧ ᱩᱱᱤ ᱟᱵᱚᱭᱤᱡᱽ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩᱣᱟᱜ ᱪᱤᱛᱟᱹᱨ ᱧᱮᱞᱛᱤᱧ ᱢᱩᱦᱤᱛᱟᱠᱟᱱᱟ